ᱞᱟᱜᱟᱱ ᱠᱟᱹᱨᱤ ᱨᱮᱭᱟᱜ ᱚᱡᱮ ᱞᱮᱠᱟᱛᱮ ᱟᱢ ᱞᱟᱜᱤᱫ ᱢᱚᱱ ᱦᱩᱞᱟᱹᱥᱫᱚ ᱪᱮᱫ ᱞᱮᱠᱟᱛᱮ ᱵᱚᱫᱚᱞ ᱟᱠᱟᱱᱟ ᱦᱚᱲ ᱫᱚ ᱛᱮᱹᱦᱮᱹᱧ ᱜᱟᱯᱟᱨᱮ ᱵᱷᱟᱹᱨᱭᱟᱹ ᱠᱚ ᱧᱮᱞ ᱥᱮᱹᱨᱮᱹᱧ ᱠᱚ ᱟᱸᱡᱚᱢᱟ ᱞᱟᱦᱟ ᱫᱚ ᱪᱮᱫ ᱞᱮᱠᱟ ᱛᱟᱦᱮᱸ ᱠᱟᱱᱟ ᱟᱰᱤᱫᱤᱱ ᱫᱚ ᱛᱟᱦᱮᱸ ᱠᱟᱱᱟ ᱮᱱᱮᱡ ᱥᱮᱹᱨᱮᱹᱧ ᱟᱠᱷᱲᱟ ᱠᱚᱨᱮ ᱥᱮᱹᱨᱮᱧᱮᱫ ᱛᱟᱦᱮᱸᱫ ᱠᱚ ᱩᱱ ᱡᱚᱠᱷᱚᱱ ᱞᱮ ᱟᱸᱡᱚᱢᱮᱫ ᱛᱟᱦᱮᱸ ᱠᱟᱱᱟ ᱟᱨ ᱱᱮᱛᱟᱨ ᱫᱚ ᱢᱳᱵᱟᱭᱤᱞ ᱨᱮ ᱥᱮᱹᱨᱮᱹᱧ ᱠᱚ ᱟᱸᱡᱚᱢ ᱮᱫᱟ ᱱᱮᱜᱼᱮ ᱱᱤᱭᱟᱹ ᱜᱮ ᱯᱷᱟᱨᱟᱠ ᱫᱚ